ᱥᱳᱥᱟᱞ ᱢᱤᱰᱤᱭᱟ ᱦᱩᱭᱩᱜ ᱠᱟᱱᱟ ᱱᱮᱛᱟᱨ ᱠᱟᱛᱮᱫ ᱮᱢᱚᱱ ᱢᱤᱫᱴᱮᱡ ᱡᱤᱱᱤᱥ ᱡᱮᱴᱤ ᱟᱢᱟᱜ ᱢᱳᱵᱟᱭᱤᱞ ᱠᱷᱚᱡᱜᱮ ᱡᱚᱛᱚ ᱡᱟᱭᱜᱟᱨᱮᱭ ᱮᱠᱴᱤᱵᱷᱮ ᱫᱚᱦᱚᱭᱮᱫ ᱢᱮᱭᱟ ᱡᱮᱦᱮᱛᱩ ᱟᱢ ᱢᱳᱵᱟᱭᱤᱞ ᱠᱷᱚᱡᱜᱮ ᱡᱚᱛᱚ ᱴᱷᱮᱱᱟᱜ ᱠᱷᱚᱵᱚᱨᱮᱢ ᱧᱟᱢᱮᱫᱟ ᱟᱢ ᱠᱷᱚᱵᱚᱨ ᱯᱮᱯᱟᱨᱦᱚᱸ ᱵᱟᱝ ᱧᱮᱞ ᱦᱩᱭᱩᱜ ᱛᱟᱢᱟ ᱴᱤᱵᱤ ᱦᱚᱸ ᱵᱟᱝ ᱧᱮᱞ ᱦᱩᱭᱩᱜ ᱛᱟᱢᱟ ᱥᱮ ᱡᱟᱦᱟᱸᱭ ᱴᱷᱮᱡ ᱠᱩᱞᱤᱦᱚᱸ ᱵᱟᱝ ᱦᱩᱭᱩᱜ ᱛᱟᱢᱟ ᱢᱳᱵᱟᱭᱤᱞ ᱨᱮᱜᱮ ᱡᱚᱛᱚ ᱧᱮᱞ ᱧᱟᱢᱚᱜᱼᱟ ᱤᱧ ᱡᱟᱦᱟᱸᱴᱟᱜ ᱥᱳᱥᱟᱞ ᱢᱤᱰᱤᱭᱟ ᱮᱯ ᱡᱚᱛᱚ ᱠᱷᱚᱡ ᱵᱟᱹᱲᱛᱤᱧ ᱵᱮᱵᱚᱦᱟᱨᱟ ᱚᱱᱟᱫᱚ ᱦᱩᱭᱩᱜ ᱠᱟᱱᱟ ᱯᱷᱮᱥᱵᱩᱠ ᱳᱣᱟᱴᱥᱮᱯ ᱯᱞᱟᱥ ᱢᱟᱡᱷᱮᱼᱢᱚᱫᱽᱫᱷᱮ ᱜᱩᱜᱩᱞ ᱠᱷᱚᱡ ᱮᱠᱴᱩ ᱠᱷᱚᱵᱚᱨᱤᱧ ᱧᱮᱞ ᱠᱷᱟᱡ ᱠᱷᱚᱵᱚᱨᱦᱚᱸᱧ ᱧᱮᱞ ᱵᱟᱲᱟᱭ ᱜᱮᱭᱟ ᱵᱟᱝᱫᱚ ᱵᱟᱝ ᱯᱷᱮᱥᱵᱩᱠ ᱫᱚ ᱮᱭ ᱠᱟᱨᱱᱟᱜ ᱛᱮᱜᱮ ᱡᱮᱢᱚᱱ ᱟᱢᱫᱚ ᱞᱳᱠᱟᱞ ᱨᱮᱭᱟᱜ ᱠᱷᱚᱵᱚᱨ ᱡᱚᱫᱤᱢ ᱦᱟᱛᱮᱢ ᱢᱮᱱᱮᱫ ᱠᱷᱟᱡ ᱟᱢᱫᱚ ᱵᱟᱨᱦᱮ ᱪᱟᱞᱟᱜ ᱟᱹᱲᱤᱥᱚᱜ ᱠᱟᱱᱟᱢ ᱥᱮ ᱪᱟᱞᱟᱜ ᱥᱚᱢᱚᱭ ᱵᱟᱹᱱᱩᱜ ᱛᱟᱢᱟ ᱯᱷᱮᱥᱵᱩᱠᱮᱢ ᱠᱷᱩᱞᱟᱹᱣ ᱞᱮᱠᱷᱟᱡᱜᱮ ᱟᱢ ᱡᱚᱛᱚ ᱴᱷᱮᱱᱟᱜ ᱠᱷᱚᱵᱚᱨ ᱧᱟᱢᱚᱜᱼᱟ ᱚᱠᱟᱨᱮ ᱪᱮᱫ ᱫᱩᱨᱜᱷᱚᱴᱚᱱᱟ ᱦᱩᱭᱟᱠᱟᱱᱟ ᱥᱮ ᱚᱠᱟᱨᱮ ᱵᱟᱹᱲᱤᱡ ᱦᱩᱭᱟᱠᱟᱱᱟ ᱥᱮ ᱢᱚᱡᱽ ᱦᱩᱭᱟᱠᱟᱱᱟ ᱥᱮ ᱚᱠᱚᱭᱨᱮᱱ ᱵᱟ ᱥᱮ ᱤᱧᱨᱮᱱ ᱜᱟᱛᱮ ᱠᱚᱲᱟᱜᱮ ᱚᱠᱟᱨᱮ ᱠᱚ ᱢᱮᱱᱟᱜᱠᱚ ᱠᱷᱟᱡ ᱥᱮ ᱵᱟᱠᱚ ᱦᱮᱡ ᱫᱟᱲᱮᱭᱟᱜ ᱠᱟᱱᱟ ᱥᱮ ᱡᱟᱦᱟᱸᱨᱮ ᱠᱚ ᱯᱷᱟᱥᱟᱣ ᱛᱟᱱᱟᱜ ᱟᱠᱟᱱ ᱠᱷᱟᱡ ᱡᱚᱛᱚ ᱡᱟᱛᱮᱧ ᱥᱟᱦᱟᱡᱽᱡᱚ ᱫᱟᱲᱮᱣᱟᱠᱚ ᱟᱨ ᱳᱣᱟᱴᱥᱮᱯ ᱫᱚ ᱮᱭ ᱠᱟᱨᱱᱟᱜ ᱛᱮᱜᱮ ᱳᱣᱟᱴᱥᱮᱯ ᱫᱚ ᱦᱩᱭᱩᱜ ᱠᱟᱱᱟ ᱦᱚᱜᱼᱚᱭ ᱱᱮᱛᱟᱨ ᱠᱟᱛᱮᱫ ᱚᱱᱞᱟᱭᱤᱱᱛᱮ ᱱᱚᱜᱼᱚᱭ ᱯᱷᱚᱴᱳ ᱵᱷᱤᱰᱤᱭᱳ ᱡᱮᱢᱚᱱ ᱡᱟᱦᱟᱱᱟᱜ ᱜᱮᱢ ᱠᱩᱞ ᱳᱣᱟᱴᱥᱮᱯ ᱫᱚ ᱦᱩᱭᱩᱜ ᱠᱟᱱᱟ ᱢᱚᱡᱽ ᱡᱟᱭᱜᱟ ᱟᱨ ᱡᱚᱛᱚ ᱠᱷᱚᱡ ᱤᱭᱟᱹ ᱥᱮᱵᱷ ᱡᱟᱭᱜᱟ ᱡᱮᱦᱮᱛᱩ ᱚᱸᱰᱮᱫᱚ ᱵᱟᱨ ᱦᱚᱲ ᱛᱟᱞᱟ ᱨᱮᱜᱮ ᱠᱟᱛᱷᱟᱫᱚ ᱛᱟᱦᱮᱱᱟ ᱥᱮ ᱟᱢ ᱚᱠᱟᱴᱟᱮᱢ ᱧᱮᱞᱟ ᱩᱱᱤᱜᱮᱭ ᱧᱮᱞ ᱫᱟᱲᱮᱜᱼᱟ ᱚᱠᱚᱭᱴᱟᱜ ᱦᱚᱸ ᱵᱟᱠᱚ ᱧᱮᱞ ᱫᱟᱲᱮᱜᱼᱟ ᱟᱨ ᱥᱮ ᱫᱚᱨᱠᱟᱨ ᱨᱮ ᱡᱟᱦᱟᱱᱟᱜ ᱰᱚᱠᱚᱢᱮᱱᱴᱥᱠᱚᱞ ᱠᱩᱞ ᱠᱷᱟᱡ ᱥᱮ ᱯᱤ ᱰᱤ ᱮᱯᱷ ᱯᱷᱟᱭᱤᱞᱠᱚᱧ ᱠᱩᱞ ᱠᱷᱟᱡ ᱳᱣᱟᱴᱥᱮᱯᱨᱮ ᱟᱹᱰᱤ ᱥᱮᱵᱷ ᱠᱟᱛᱮᱫ ᱜᱮ ᱪᱟᱞᱟᱜᱼᱟ ᱵᱟᱝᱫᱚ ᱵᱟᱝ ᱤᱱᱟᱹᱜᱮ